ᱱᱚᱜᱼᱚᱸᱭ ᱤᱧᱢᱟ ᱱᱚᱜᱼᱚᱸᱭ ᱥᱠᱩᱞ ᱨᱮ ᱯᱮᱱᱴᱤᱝ ᱵᱮᱱᱟᱣ ᱤᱧ ᱪᱮᱫ ᱟᱠᱟᱜᱼᱟ ᱡᱮᱭᱥᱮ ᱠᱤ ᱦᱩᱰᱤᱧ ᱡᱚᱠᱷᱚᱱ ᱜᱤᱫᱽᱨᱟᱹ ᱵᱚᱭᱮᱥ ᱨᱮ ᱥᱠᱩᱞ ᱨᱮ ᱩᱱᱟᱹᱜ ᱠᱤᱪᱷᱩ ᱟᱹᱰᱤ ᱠᱤᱪᱷᱩ ᱯᱮᱱᱴᱤᱝ ᱠᱚ ᱵᱮᱱᱟᱣ ᱪᱮᱫᱞᱮ ᱛᱟᱦᱮᱱᱟ ᱩᱱᱟᱹᱜ ᱦᱟᱱᱟ ᱱᱟᱣᱟ ᱯᱮᱱᱴ ᱯᱮᱱᱴ ᱦᱩᱭᱩᱜ ᱛᱟᱦᱮᱱᱟ ᱢᱤᱫᱴᱤᱡ ᱢᱟᱥᱴᱟᱨ ᱦᱚᱸ ᱛᱟᱦᱮᱸ ᱞᱮᱱ ᱛᱟᱞᱮᱭᱟ ᱢᱟᱪᱮᱫ ᱦᱚᱸ ᱛᱟᱦᱮᱸ ᱞᱮᱱ ᱛᱟᱞᱮᱭᱟ ᱩᱱᱤ ᱩᱱᱟᱹᱜ ᱵᱮᱥ ᱵᱮᱥ ᱢᱟᱱᱮ ᱯᱮᱱᱴᱤᱝ ᱮ ᱵᱮᱱᱟᱣ ᱦᱚᱪᱚ ᱞᱮᱭᱟ ᱚᱱᱟ ᱯᱮᱱᱴᱤᱝ ᱵᱮᱱᱟᱣ ᱠᱷᱟᱹᱛᱤᱨ ᱛᱮ ᱢᱟᱱᱮ ᱠᱤ ᱚᱱᱟ ᱫᱚ ᱥᱤᱨᱯᱟᱹ ᱦᱚᱭ ᱫᱚᱦᱚᱭ ᱛᱟᱦᱮᱱᱟ ᱟᱫᱚ ᱚᱱᱟ ᱥᱤᱨᱯᱟᱹ ᱦᱚᱸ ᱤᱧ ᱫᱚ ᱚᱱᱟ ᱥᱤᱨᱯᱟᱹ ᱦᱚᱧ ᱧᱟᱢ ᱟᱠᱟᱜᱼᱟ ᱯᱷᱟᱥ ᱥᱮᱠᱮᱱᱰ ᱛᱷᱟᱨᱰ ᱨᱮᱭᱟᱜ ᱡᱮᱥᱮ ᱠᱤ ᱩᱱᱟᱹᱜ ᱵᱮᱥ ᱵᱮᱥ ᱡᱟᱦᱟᱸᱭ ᱡᱟᱦᱟᱸᱭ ᱜᱮ ᱵᱮᱥ ᱯᱮᱱᱴᱤᱝ ᱫᱟᱲᱮᱭᱟᱜᱼᱟ ᱩᱱᱤᱜᱮ ᱥᱤᱨᱯᱟᱹᱭ ᱧᱟᱢᱟ ᱚᱱᱟ ᱵᱟᱠᱷᱨᱟᱛᱮ ᱤᱧ ᱫᱚ ᱥᱤᱨᱯᱟᱹ ᱦᱚᱧ ᱧᱟᱢ ᱟᱠᱟᱫ ᱜᱮᱭᱟ ᱤᱧ ᱫᱚ ᱥᱠᱩᱞ ᱨᱮ ᱩᱱᱟᱹᱜ ᱟᱭᱢᱟ ᱞᱮᱠᱟᱱ ᱯᱮᱱᱴᱤᱝ ᱤᱧ ᱪᱮᱫ ᱟᱠᱟᱜᱼᱟ ᱟᱨ ᱟᱹᱰᱤ ᱵᱮᱥ ᱱᱟᱯᱟᱭᱤᱧ ᱯᱮᱱᱴᱤᱝ ᱤᱧ ᱵᱮᱱᱟᱣ ᱫᱟᱲᱮᱭᱟᱜᱼᱟ ᱤᱧ ᱫᱚ ᱟᱹᱰᱤ ᱵᱮᱥ ᱵᱩᱡᱷᱟᱹᱣᱟᱹᱧ ᱱᱚᱣᱟ ᱯᱮᱱᱴᱤᱝ ᱵᱮᱱᱟᱣ ᱠᱚᱫᱚ ᱱᱚᱣᱟ ᱡᱟᱦᱟᱸ ᱦᱩᱰᱤᱧ ᱵᱟᱹᱭᱥᱟᱹᱣ ᱨᱮ ᱪᱮᱫ ᱟᱹᱫᱤᱧ ᱛᱟᱦᱮᱸᱜᱼᱟ ᱚᱱᱟ ᱯᱮᱱᱴᱤᱝ ᱫᱚ ᱱᱤᱛᱳᱜ ᱫᱷᱟᱹᱵᱤᱡ ᱦᱚᱧ ᱵᱮᱱᱟᱣ ᱜᱟᱱᱮᱜ ᱜᱮᱭᱟ ᱟᱨᱤᱧ ᱩᱭᱦᱟᱹᱨ ᱟᱠᱟᱫ ᱜᱮᱭᱟ ᱤᱧ ᱯᱮᱱᱴᱤᱝ ᱵᱮᱱᱟᱣ ᱫᱚ ᱟᱹᱰᱤ ᱵᱮᱥᱤᱧ ᱵᱩᱡᱟ ᱤᱱᱟᱹᱜᱮ ᱤᱧ ᱫᱩᱧ ᱯᱮᱱᱴᱤᱝ ᱫᱚᱧ ᱪᱮᱫ ᱟᱠᱟᱜᱼᱟ ᱟᱨ ᱟᱹᱰᱤ ᱵᱮᱥᱤᱧ ᱵᱩᱡᱷᱟᱹᱣᱟ ᱟᱹᱰᱤ ᱱᱟᱯᱟᱭᱤᱧ ᱵᱩᱡᱷᱟᱹᱣᱟ ᱟᱨ ᱯᱮᱱᱴᱤᱝ ᱫᱚ ᱥᱚᱠᱛᱚ ᱜᱤᱧ ᱠᱩᱥᱤᱭᱟᱜᱼᱟ